ᱫᱟᱬᱟ ᱩᱛᱟᱹᱨᱮ ᱟᱹᱞᱤᱧᱟᱜ ᱵᱮᱜᱽ ᱨᱮ ᱯᱚᱭᱥᱟᱹ ᱴᱟᱠᱟ ᱫᱟᱜ ᱵᱳᱛᱳᱞ ᱢᱚᱵᱟᱭᱤᱞ ᱨᱩᱢᱟᱹᱞ ᱪᱟᱛᱚᱢ ᱱᱚᱣᱟ ᱠᱚᱞᱤᱧ ᱫᱚᱦᱚᱭᱟ

ᱫᱟᱬᱟ ᱚᱠᱛᱚ ᱨᱮ ᱛᱤᱨᱮ ᱢᱚᱵᱟᱭᱤᱞ ᱯᱚᱭᱥᱟ ᱴᱟᱠᱟ ᱵᱟᱭ ᱛᱟᱦᱮᱸ ᱞᱮᱱᱠᱷᱟᱱ ᱟᱹᱰᱤᱜᱮ ᱮᱴᱠᱮᱴᱚᱬᱮ ᱦᱩᱭᱩᱜᱼᱟ ᱪᱤᱠᱟᱹᱛᱮ ᱯᱚᱭᱥᱟ ᱵᱟᱭ ᱛᱟᱦᱮᱱ ᱠᱷᱟᱱ ᱡᱚᱢ ᱧᱩᱣᱟᱜ ᱵᱟᱹᱵᱤᱱ ᱠᱤᱨᱤᱧ ᱫᱟᱲᱮᱭᱟᱜᱼᱟ ᱟᱨ ᱛᱤᱨᱮ ᱯᱷᱳᱱ ᱵᱟᱭ ᱛᱟᱦᱮᱸ ᱞᱮᱱᱠᱷᱟᱱ ᱚᱠᱚᱭ ᱦᱚᱸ ᱫᱟᱲᱮ ᱥᱚᱦᱚᱫ ᱞᱟᱹᱜᱤᱫ ᱚᱠᱚᱭ ᱯᱷᱳᱱᱛᱮ ᱵᱟᱹᱵᱤᱱ ᱦᱚᱦᱚ ᱫᱟᱲᱮᱭᱟᱠᱚᱣᱟ ᱚᱱᱟ ᱞᱟᱹᱜᱤᱫ ᱱᱚᱣᱟ ᱠᱚᱫᱚ ᱟᱹᱰᱤᱜᱮ ᱡᱟᱹᱨᱩᱨᱤ ᱜᱮᱭᱟ ᱡᱟᱦᱟᱸᱛᱮ ᱪᱟᱞᱟᱜ ᱞᱟᱹᱜᱤᱫ ᱫᱚ ᱟᱨ ᱚᱱᱠᱟ ᱫᱚ ᱡᱟᱦᱟᱱᱟᱜ ᱟᱹᱞᱤᱧᱟᱜ ᱮᱴᱠᱮᱴᱚᱬᱮ ᱠᱚᱫᱚ ᱵᱟᱭ ᱦᱩᱭ ᱟᱠᱟᱱᱟ